ᱟᱞᱮ ᱟᱛᱳ ᱫᱚ ᱵᱷᱟᱜᱮ ᱛᱟᱦᱮᱸ ᱞᱮᱱᱠᱷᱟᱱ ᱜᱮ ᱵᱷᱟᱜᱮ ᱢᱟᱱᱮ ᱵᱤᱨᱼᱵᱩᱨᱩ ᱠᱚ ᱵᱟᱝ ᱢᱟᱸᱜ ᱞᱮᱠᱷᱟᱡ ᱵᱷᱟᱹᱞᱤᱜᱼᱟ ᱯᱞᱟᱥᱴᱤᱠ ᱠᱚ ᱚᱱᱟ ᱟᱵᱚᱨᱡᱚᱱᱟ ᱢᱟᱱᱮ ᱡᱟᱦᱟᱸ ᱴᱷᱮᱡ ᱢᱤᱫ ᱴᱷᱮᱡ ᱡᱚᱲᱚ ᱠᱟᱛᱮ ᱜᱤᱰᱤ ᱞᱮᱠᱷᱟᱡ ᱵᱷᱟᱞᱮᱜᱼᱟ ᱟᱨ ᱪᱮᱫᱟᱜ ᱥᱮ ᱚᱱᱟᱫᱚ ᱮᱠᱫᱚᱢ ᱢᱟᱱᱮ ᱚᱱᱟᱫᱚ ᱠᱷᱟᱨᱟᱯ ᱡᱤᱱᱤᱥ ᱠᱟᱱᱟ ᱛᱚ ᱯᱞᱟᱥᱴᱤᱠ ᱠᱚᱫᱚ ᱚᱱᱟ ᱠᱚᱫᱚ ᱢᱟᱱᱮ ᱵᱟᱹᱲᱤᱡᱚᱜᱼᱟ ᱟᱛᱳ ᱠᱚ ᱟᱨ ᱚᱱᱟ ᱜᱮᱥ ᱠᱚ ᱦᱩᱭᱩᱜᱼᱟ ᱫᱩᱥᱤᱛᱚ ᱦᱩᱭᱩᱜᱼᱟ ᱟᱛᱳ ᱫᱩᱥᱤᱛᱚᱜᱼᱟ ᱟᱨ ᱫᱟᱨᱮ ᱠᱚ ᱵᱤᱨᱼᱵᱩᱨᱩ ᱠᱚᱫᱚ ᱵᱟᱝ ᱢᱟᱸᱜ ᱞᱮᱠᱷᱟᱡ ᱵᱷᱟᱞᱮᱜᱼᱟ ᱪᱮᱫᱟᱜ ᱥᱮ ᱫᱟᱨᱮ ᱵᱤᱨᱼᱵᱩᱨᱩ ᱛᱟᱦᱮᱱ ᱠᱷᱟᱱ ᱟᱹᱰᱤ ᱢᱚᱡᱽ ᱟᱛᱳ ᱫᱤᱥᱚᱢ ᱛᱟᱦᱮᱱᱟ ᱡᱤᱭᱟᱹᱲᱜᱮ ᱟᱨ ᱱᱚᱣᱟ ᱡᱤᱭᱟᱹᱲᱜᱮ ᱛᱟᱦᱮᱱ ᱞᱟᱹᱜᱤᱫ ᱢᱟᱱᱮ ᱵᱟᱛᱷᱨᱩᱢ ᱠᱚᱵᱚᱱ ᱵᱮᱱᱟᱣᱟ ᱯᱟᱭᱠᱷᱟᱱᱟ ᱢᱮᱥᱤᱱ ᱠᱚᱦᱚᱸ ᱵᱟᱛᱷᱨᱩᱢ ᱡᱟᱦᱟᱸ ᱥᱮᱫ ᱫᱟᱜ ᱥᱮᱫ ᱵᱚᱱ ᱪᱟᱞᱟᱜᱼᱟ ᱚᱱᱛᱮ ᱫᱚ ᱟᱵᱚᱨᱡᱚᱱᱟ ᱠᱚᱵᱚᱱ ᱜᱤᱰᱤ ᱠᱟᱜᱼᱟ ᱪᱮᱫᱟᱜ ᱥᱮ ᱚᱱᱛᱮ ᱫᱚ ᱵᱟᱵᱚᱱ ᱪᱟᱞᱟᱜᱼᱟ ᱚᱱᱟ ᱞᱟᱹᱜᱤᱫ ᱟᱨ ᱟᱵᱚᱨᱡᱚᱱᱟ ᱠᱚᱵᱚᱱ ᱜᱤᱰᱤᱭᱟ ᱟᱨ ᱰᱨᱮᱱ ᱠᱚᱵᱚᱱ ᱵᱮᱱᱟᱣᱟ ᱱᱚᱞᱠᱩᱯ ᱠᱚᱨᱮ ᱦᱚᱸ ᱡᱮᱢᱚᱱ ᱥᱩᱨ ᱠᱚᱨᱮ ᱫᱚ ᱵᱟᱵᱚᱱ ᱱᱳᱝᱨᱟᱭᱟ ᱪᱮᱫᱟᱜ ᱥᱮ ᱚᱸᱰᱮ ᱫᱟᱜ ᱵᱚᱱ ᱧᱩᱭᱟ ᱞᱩ ᱞᱟᱹᱜᱤᱫ ᱡᱚᱢ ᱞᱟᱹᱜᱤᱫᱚᱱᱟᱛᱮ ᱠᱟᱹᱴᱤᱡ ᱪᱳ ᱵᱟᱪᱪᱷᱟ ᱵᱮᱱᱟᱣ ᱞᱮᱠᱷᱟᱡ ᱚᱱᱟᱨᱮ ᱱᱳᱝᱨᱟ ᱫᱟᱜ ᱫᱚ ᱵᱚᱞᱚᱜᱼᱟ ᱟᱫᱚ ᱵᱷᱟᱜᱮᱜᱼᱟ ᱛᱚᱵᱮ ᱠᱷᱟᱱ ᱪᱮᱫᱟᱜ ᱥᱮ ᱚᱱᱟᱫᱚ ᱫᱩᱥᱤᱛᱚ ᱜᱮᱥ ᱵᱟᱝ ᱨᱟᱠᱟᱵᱟ ᱟᱨ ᱟᱵᱚᱨᱡᱚᱱᱟ ᱡᱩᱫᱤ ᱥᱩᱨ ᱠᱚᱨᱮ ᱵᱚᱱ ᱜᱤᱰᱤᱭᱟ ᱛᱟᱦᱚᱞᱮ ᱛᱚ ᱚᱱᱟᱫᱚ ᱵᱟᱹᱲᱤᱡᱚᱜ ᱟᱛᱳ ᱦᱚᱸ ᱫᱩᱥᱤᱛᱚᱜᱼᱟ ᱟᱨ ᱚᱱᱟ ᱴᱟᱺᱰᱤ ᱠᱚᱨᱮ ᱦᱚᱸ ᱵᱤᱨ ᱫᱟᱨᱮ ᱠᱚᱵᱚᱱ ᱨᱚᱦᱚᱭᱟ ᱛᱚᱵᱮ ᱠᱷᱟᱱ ᱡᱟᱦᱟᱱᱟᱜ ᱜᱮᱥ ᱫᱩᱥᱤᱛᱚ ᱵᱷᱟᱞᱮ ᱢᱟᱱᱮ ᱵᱷᱟᱜᱮᱜᱼᱟ ᱟᱨ ᱵᱤᱨᱼᱵᱩᱨᱩ ᱵᱟᱵᱚᱱ ᱢᱟᱜ ᱞᱮᱠᱷᱟᱡ ᱵᱷᱟᱜᱮ ᱢᱮᱱᱫᱚ ᱚᱱᱟᱫᱚ ᱵᱷᱟᱜᱮ ᱦᱩᱭᱮᱱᱜᱮ ᱡᱟᱦᱟᱸ ᱢᱟᱱᱮ ᱡᱟᱦᱟᱱᱟᱜ ᱡᱟᱦᱟᱱᱟᱜ ᱱᱳᱝᱨᱟᱜᱮ ᱢᱤᱫᱴᱮᱱ ᱤᱭᱟᱹ ᱢᱟᱱᱮ ᱜᱟᱰᱞᱟ ᱨᱮ ᱦᱟᱥᱟ ᱞᱮᱠᱟ ᱞᱟ ᱠᱮᱫᱟᱢ ᱟᱨᱮᱢ ᱵᱮᱱᱟᱣ ᱠᱮᱫᱟ ᱚᱱᱟ ᱟᱵᱚᱨᱡᱚᱱᱟ ᱡᱚᱛᱚᱢ ᱜᱤᱰᱤ ᱪᱟᱵᱟ ᱠᱮᱫᱟ ᱪᱮᱫᱟᱜ ᱥᱮ ᱜᱤᱰᱤ ᱞᱮᱠᱷᱟᱡ ᱚᱱᱟᱫᱚ ᱚᱱᱛᱮᱨᱮ ᱱᱳᱝᱨᱟ ᱵᱟᱝᱵᱚᱱ ᱦᱤᱡᱩᱜ ᱛᱟᱵᱚᱱᱟ